ᱥᱤᱢ ᱥᱩᱠᱨᱤ ᱟᱹᱥᱩᱞ ᱠᱟᱛᱮᱫ ᱟᱞᱮ ᱫᱚ ᱴᱟᱠᱟ ᱯᱚᱭᱥᱟ ᱢᱤᱫ ᱵᱟᱨ ᱞᱮ ᱠᱟᱢᱟᱣᱮᱫᱟ ᱟᱨ ᱠᱟᱢᱟᱣ ᱠᱟᱛᱮᱫ ᱚᱱᱟ ᱥᱤᱢ ᱥᱩᱠᱨᱤ ᱜᱚᱲᱟ ᱨᱮᱞᱮ ᱫᱚᱦᱚ ᱠᱚᱣᱟ ᱤᱭᱟᱹ ᱫᱚ ᱰᱟᱝᱨᱟ ᱫᱚ ᱜᱚᱲᱟ ᱨᱮᱞᱮ ᱟᱫᱮᱨ ᱠᱚᱣᱟ ᱥᱤᱢ ᱫᱚ ᱜᱩᱫᱽᱲᱤ ᱨᱮ ᱟᱨ ᱯᱟᱭᱥᱟ ᱚᱱᱟ ᱥᱤᱢ ᱟᱹᱠᱷᱨᱤᱧ ᱠᱟᱛᱮᱫ ᱡᱮᱢᱚᱱ ᱨᱩᱣᱟᱹ ᱦᱟᱥᱩ ᱛᱟᱦᱮᱱ ᱠᱷᱟᱡ ᱨᱩᱣᱟᱹ ᱦᱟᱹᱥᱩ ᱮᱱᱛᱮᱫ ᱟᱯᱚᱫᱼᱵᱤᱯᱚᱫ ᱵᱟᱧᱪᱟᱣ ᱵᱟᱠᱷᱨᱟᱛᱮ ᱩᱱᱠᱩ ᱥᱤᱢ ᱥᱩᱠᱨᱤ ᱞᱮ ᱟᱹᱥᱩᱞᱮᱫ ᱠᱚᱣᱟ ᱟᱨ ᱥᱤᱢ ᱥᱩᱠᱨᱤ ᱟᱹᱥᱩᱞ ᱠᱟᱛᱮᱫ ᱴᱟᱠᱟ ᱯᱚᱭᱥᱟ ᱦᱩᱭᱩᱜ ᱠᱟᱱᱟ ᱟᱨ ᱜᱤᱫᱟᱹᱨᱼᱯᱤᱫᱟᱹᱨ ᱚᱞᱚᱜ ᱯᱟᱲᱦᱟᱜ ᱞᱟᱹᱜᱤᱫ ᱯᱟᱭᱥᱟ ᱴᱟᱠᱟ ᱚᱠᱟ ᱨᱮᱞᱮ ᱧᱟᱢᱟ ᱪᱟᱥᱵᱟᱥ ᱢᱟ ᱤᱱᱟᱹᱜ ᱵᱟᱝᱞᱮ ᱪᱟᱥᱵᱟᱥ ᱫᱟᱲᱮᱭᱟᱜ ᱠᱟᱱᱟ ᱠᱟᱹᱢᱤ ᱦᱚᱸ ᱤᱱᱟᱹᱜ ᱵᱟᱝᱞᱮ ᱠᱟᱹᱢᱤ ᱫᱟᱲᱮᱜ ᱠᱟᱱᱟ ᱛᱚᱵᱮ ᱩᱱᱠᱩ ᱥᱤᱢ ᱟᱨ ᱥᱩᱠᱨᱤ ᱢᱮᱨᱚᱢ ᱜᱟᱹᱭ ᱰᱟᱝᱨᱟ ᱟᱨ ᱪᱤᱞᱤ ᱠᱚ ᱟᱹᱥᱩᱞ ᱠᱟᱛᱮᱫ ᱞᱮ ᱟᱞᱮ ᱞᱮ ᱯᱟᱭᱥᱟ ᱞᱮ ᱠᱟᱢᱟᱣᱮᱫᱟ ᱟᱨ ᱡᱚᱢ ᱫᱚ ᱰᱟᱝᱨᱟ ᱫᱚᱞᱮ ᱮᱢᱟ ᱠᱚ ᱠᱟᱱᱟ ᱵᱩᱥᱩᱵ ᱜᱷᱟᱸᱥ ᱟᱨ ᱥᱩᱠᱨᱤ ᱫᱚᱞᱮ ᱮᱢᱟ ᱠᱚ ᱠᱟᱱᱟ ᱤᱭᱟᱹ ᱞᱩᱵᱩᱜ ᱟᱨ ᱢᱮᱨᱟ ᱟᱨ ᱥᱤᱢ ᱫᱚᱞᱮ ᱮᱢᱟ ᱠᱚ ᱠᱟᱱᱟ ᱤᱭᱟᱹ ᱫᱟᱠᱟ ᱪᱟᱣᱞᱮ ᱠᱷᱚᱫᱮ ᱚᱱᱟ ᱠᱚᱞᱮ ᱮᱢ ᱠᱟᱛᱮᱫ ᱟᱞᱮᱞᱮ ᱦᱟᱨᱟᱭᱮᱫ ᱠᱚᱣᱟ ᱟᱨ ᱮᱢᱟᱱ ᱱᱚᱝᱠᱟ ᱫᱩᱠ ᱵᱤᱯᱚᱫ ᱦᱚᱴᱟᱛ ᱦᱚᱴᱟᱛ ᱦᱤᱡᱩᱜ ᱠᱟᱱᱟ ᱚᱱᱟ ᱠᱟᱨᱚᱱ ᱛᱮ ᱟᱞᱮ ᱴᱟᱠᱟ ᱯᱟᱭᱥᱟ ᱵᱟᱝᱞᱮ ᱨᱚᱡᱽᱜᱟᱨ ᱫᱟᱲᱮᱜ ᱠᱟᱱᱟ ᱵᱟᱝᱞᱮ ᱫᱚᱦᱚ ᱫᱟᱲᱮᱜ ᱠᱟᱱᱟ ᱡᱩᱫᱤ ᱩᱱᱠᱩ ᱠᱚ ᱢᱟᱞᱼᱡᱟᱞ ᱡᱩᱫᱤ ᱥᱤᱢ ᱥᱩᱠᱨᱤ ᱡᱩᱫᱤ ᱠᱚ ᱛᱟᱦᱮᱱ ᱛᱟᱞᱮ ᱠᱷᱟᱡ ᱚᱱᱟ ᱟᱞᱮ ᱟᱹᱠᱷᱨᱤᱧ ᱠᱟᱛᱮᱫ ᱱᱤᱛᱳᱜ ᱵᱟᱯᱞᱟ ᱚᱲᱟᱜ ᱚᱠᱚᱭ ᱪᱚ ᱯᱟᱭᱥᱟᱭ ᱞᱟᱫᱮᱭᱟᱜ ᱢᱮ ᱚᱠᱚᱭ ᱪᱚ ᱪᱮᱫᱼᱮ ᱞᱟᱫᱮᱭᱟᱜ ᱢᱮ ᱥᱮ ᱱᱤᱛᱳᱜ ᱦᱚᱴᱟᱛ ᱠᱚᱨᱮᱛᱮ ᱮᱠᱥᱤᱰᱮᱱ ᱦᱩᱭᱮᱱᱟ ᱨᱩᱣᱟᱹ ᱦᱟᱥᱩ ᱚᱠᱟᱨᱮ ᱯᱚᱭᱥᱟᱢ ᱧᱟᱢᱟ ᱚᱠᱚᱭᱮᱢ ᱜᱚᱲᱚᱢ ᱠᱷᱚᱭᱮᱭᱟ ᱛᱟᱦᱚᱞᱮ ᱟᱞᱮ ᱩᱱᱠᱩ ᱜᱚᱲᱚ ᱵᱟᱠᱚ ᱮᱢᱟᱞᱮᱭᱟ ᱥᱮ ᱵᱟᱠᱚ ᱮᱢᱚᱜᱼᱟ ᱚᱱᱟ ᱠᱟᱨᱚᱱ ᱛᱮ ᱟᱞᱮ ᱫᱚ ᱥᱤᱢ ᱥᱩᱠᱨᱤ ᱞᱮ ᱟᱹᱥᱩᱞᱮᱫ ᱠᱚᱣᱟ ᱟᱨ ᱚᱱᱟ ᱠᱟᱨᱚᱱᱛᱮ ᱴᱟᱠᱟ ᱯᱟᱭᱥᱟ ᱞᱮ ᱨᱚᱡᱽᱜᱟᱨ ᱠᱟᱛᱮᱫ ᱚᱱᱟ ᱟᱞᱮ ᱞᱮ ᱮᱢᱫᱟ ᱮᱢᱚᱜ ᱠᱟᱱᱟ ᱮᱱᱛᱮᱫ ᱯᱚᱭᱥᱟ ᱦᱩᱭᱩᱜ ᱠᱟᱱ ᱛᱟᱞᱮᱭᱟ ᱟᱠᱷᱨᱤᱧ ᱠᱟᱛᱮᱫ ᱯᱟᱭᱥᱟ ᱦᱩᱭᱩᱜ ᱠᱟᱱ ᱛᱟᱞᱮᱭᱟ ᱟᱨ ᱟᱨ ᱵᱟᱠᱷᱟᱡ ᱚᱠᱟ ᱨᱮᱞᱮ ᱧᱟᱢᱟ ᱚᱱᱟᱛᱮ ᱟᱞᱮ ᱟᱞᱮ ᱞᱮ ᱱᱚᱸᱰᱮ ᱜᱮ ᱱᱚᱣᱟ ᱠᱟᱛᱷᱟ ᱨᱚᱲ ᱠᱟᱛᱮᱫ ᱤᱧ ᱢᱩᱪᱟᱹᱫ ᱠᱟᱜ ᱠᱟᱱᱟ